ᱤᱧ ᱢᱤᱫᱴᱟᱝ ᱦᱳᱢ ᱛᱷᱤᱭᱮᱴᱟᱨ ᱤ ᱠᱤᱨᱤᱧ ᱞᱮᱫᱼᱟ ᱟᱹᱰᱤ ᱪᱮᱦᱨᱟ ᱱᱟᱯᱟᱭ ᱠᱚᱥᱴᱞᱤ ᱛᱮ ᱚᱱᱟ ᱞᱟᱦᱟ ᱞᱟᱦᱟ ᱫᱚ ᱟᱹᱰᱤ ᱪᱮᱦᱨᱟ ᱵᱩᱡᱷᱟᱹᱜ ᱠᱟᱱ ᱛᱟᱦᱮᱱ ᱚᱱᱟ ᱨᱮᱭᱟᱜ ᱢᱤᱭᱩᱡᱤᱠ ᱥᱤᱥᱴᱮᱢ ᱟᱹᱰᱤ ᱵᱮᱥ ᱜᱮ ᱟᱡᱚᱢ ᱡᱚᱝ ᱦᱚᱸ ᱟᱹᱰᱤ ᱱᱟᱯᱟᱭ ᱵᱩᱡᱷᱟᱹᱜ ᱠᱟᱱ ᱛᱟᱦᱮᱱᱟ ᱢᱮᱱᱠᱷᱟᱱ ᱚᱱᱟᱫᱚ ᱟᱹᱰᱤ ᱫᱤᱱ ᱫᱚ ᱵᱟᱝ ᱪᱟᱹᱞᱩ ᱞᱮᱱᱟ ᱚᱱᱟ ᱱᱚᱝᱠᱟᱭᱮᱱᱟ ᱱᱤᱛᱚᱜ ᱮᱢ ᱪᱟᱹᱞᱩᱭᱟ ᱟᱨ ᱫᱚᱥ ᱯᱚᱱᱨᱚ ᱢᱤᱱᱤᱴ ᱯᱚᱨᱮ ᱠᱷᱚᱱ ᱚᱱᱟ ᱞᱚᱞᱚᱜᱼᱟ ᱥᱯᱤᱠᱟᱨ ᱚᱱᱟ ᱵᱟᱝ ᱪᱟᱹᱞᱩᱜᱼᱟ ᱚᱱᱟ ᱥᱟᱣᱩᱱᱰ ᱥᱤᱥᱴᱮᱢ ᱚᱱᱟ ᱠᱞᱤᱭᱟᱨ ᱵᱟᱝ ᱦᱮᱡ ᱞᱮᱱᱟ ᱥᱟᱣᱩᱱᱰᱮ ᱨᱮ ᱢᱤᱭᱩᱡᱤᱠ ᱠᱚ ᱟᱨ ᱪᱮᱦᱨᱟ ᱵᱟᱝ ᱵᱩᱡᱷᱟᱹᱜ ᱛᱟᱦᱮᱸᱫ ᱡᱟᱹᱥᱛᱤ ᱫᱤᱱ ᱵᱟᱝ ᱦᱩᱭ ᱞᱮᱱᱟ ᱚᱱᱟ ᱢᱤᱫ ᱪᱟᱸᱫᱳᱜᱟᱱ ᱛᱮᱜᱮ ᱚᱱᱟ ᱦᱳᱢ ᱛᱷᱤᱭᱮᱴᱟᱨ ᱫᱚ ᱠᱷᱟᱨᱟᱯ ᱮᱱᱟ ᱠᱷᱟᱨᱟᱯ ᱢᱟᱱᱮ ᱪᱟᱹᱞᱩᱜᱼᱟ ᱚᱱᱚᱜᱼᱟ ᱢᱮᱱᱠᱷᱟᱱ ᱚᱱᱟ ᱥᱟᱰᱮ ᱥᱟᱣᱩᱱᱰ ᱥᱤᱥᱴᱮᱢ ᱚᱱᱟ ᱵᱮᱥ ᱵᱟᱭ ᱥᱟᱰᱮᱭᱟ ᱟᱹᱰᱤ ᱠᱷᱟᱨᱟᱯ ᱦᱩᱭᱱᱟ ᱢᱤᱰ ᱪᱟᱸᱫᱳᱜᱟᱱ ᱛᱮᱜᱮ